ᱯᱚᱪᱷᱤᱢᱵᱟᱝᱞᱟ ᱯᱚᱱᱚᱛ ᱨᱮᱫᱚ ᱟᱭᱢᱟ ᱞᱮᱠᱟᱱ ᱯᱟᱹᱨᱥᱤ ᱢᱮᱱᱟᱜᱼᱟ ᱡᱮᱢᱚᱱ ᱵᱟᱝᱞᱟ ᱤᱝᱞᱤᱥ ᱦᱤᱱᱫᱤ ᱠᱚᱰᱟ ᱠᱚᱬᱟᱱ ᱥᱟᱱᱛᱟᱞᱤ ᱫᱷᱟᱸᱜᱚᱲ ᱚᱱᱟ ᱠᱩ ᱢᱚᱫᱽᱫᱷᱮ ᱨᱮ ᱤᱧ ᱫᱚ ᱥᱟᱱᱛᱟᱞᱤ ᱜᱮ ᱟᱹᱰᱤ ᱟᱸᱴᱤᱧ ᱠᱩᱥᱤᱭᱟᱜᱼᱟ ᱥᱟᱱᱛᱟᱞᱤ ᱨᱟᱥᱟ ᱫᱚ ᱟᱹᱰᱤ ᱥᱚᱨᱮᱥ ᱜᱮᱭᱟ ᱟᱹᱰᱤ ᱥᱚᱨᱚᱞ ᱜᱮᱭᱟ ᱟᱹᱰᱤ ᱢᱚᱸᱡ ᱜᱮᱭᱟ ᱠᱟᱹᱴᱤᱡ ᱠᱷᱚᱱ ᱚᱱᱟᱛᱤᱜᱤᱧ ᱨᱚᱲ ᱪᱮᱫ ᱠᱟᱫᱟ ᱚᱱᱟ ᱡᱟᱦᱟᱸ ᱨᱮᱜᱤ ᱚᱱᱟ ᱛᱮᱜᱤᱧ ᱨᱚᱲᱟ ᱢᱚᱸᱡ ᱜᱮ ᱜᱚᱼᱵᱟᱵᱟ ᱡᱟᱦᱟᱸᱛᱤᱡ ᱠᱟᱹᱴᱤᱡ ᱠᱷᱚᱡ ᱚᱱᱟ ᱜᱮᱠᱩ ᱪᱮᱫ ᱟᱠᱟᱹᱫᱤᱧᱟ ᱥᱟᱱᱛᱟᱞᱤ ᱛᱮᱜᱮ ᱵᱟᱝᱞᱟ ᱠᱷᱚᱡ ᱫᱚ ᱟᱹᱰᱤ ᱡᱩᱫᱟᱹ ᱜᱮᱭᱟ ᱵᱟᱝᱞᱟ ᱛᱮ ᱡᱩᱫᱟᱹ ᱪᱮᱫ ᱦᱚᱸ ᱥᱟᱱᱛᱟᱞᱤ ᱛᱮ ᱥᱤᱨᱤᱧ ᱦᱚᱸ ᱡᱩᱫᱟᱹ ᱜᱮᱭᱟ ᱨᱚᱲ ᱠᱚᱦᱚᱸ ᱡᱩᱫᱟᱹ ᱜᱮᱭᱟ ᱫᱟᱜ ᱠᱚᱦᱚᱸ ᱡᱩᱫᱟᱹ ᱜᱮᱭᱟ ᱵᱟᱝᱞᱟ ᱠᱷᱚᱱ ᱫᱚ ᱟᱹᱰᱤ ᱡᱩᱫᱟᱹ ᱜᱮᱭᱟ ᱥᱟᱱᱛᱟᱞᱤ ᱯᱟᱹᱨᱥᱤ ᱫᱚ ᱟᱨ ᱟᱹᱰᱤ ᱢᱚᱸᱡ ᱜᱮᱭᱟ ᱚᱱᱟᱛᱮᱜᱤ ᱥᱟᱱᱛᱟᱞᱤ ᱫᱚ ᱤᱧ ᱫᱚ ᱟᱹᱰᱤ ᱟᱸᱴᱤᱧ ᱠᱩᱥᱤᱭᱟᱜᱼᱟ